ᱦᱚᱲ ᱫᱟᱲᱮᱭᱟᱜ ᱠᱟᱛᱮᱜ ᱥᱟᱢᱟᱨ ᱦᱮᱡ ᱠᱟᱛᱮᱱᱜᱮ ᱦᱚᱲ ᱠᱚᱫᱚ ᱟᱹᱰᱤ ᱨᱚᱠᱚᱢ ᱛᱮᱜᱮ ᱥᱩᱱᱩᱢ ᱠᱚᱫᱚ ᱠᱚ ᱟᱨᱡᱟᱣᱮᱫᱟ ᱡᱟᱦᱟᱸ ᱞᱮᱠᱟ ᱫᱤᱥᱚᱢᱨᱮ ᱱᱤᱛᱚᱜ ᱫᱚ ᱪᱟᱞᱟᱜ ᱠᱟᱱᱟ ᱠᱤ ᱦᱚᱲᱫᱚ ᱛᱩᱲᱤ ᱛᱤᱞᱢᱤᱧ ᱠᱩᱸᱭᱰᱤ ᱱᱟᱨᱠᱳᱞ ᱱᱚᱣᱟ ᱠᱚᱨᱮᱱᱟᱜ ᱜᱮ ᱥᱩᱱᱩᱢ ᱠᱚᱠᱚ ᱛᱮᱭᱟᱨᱮᱫᱼᱟ ᱟᱨ ᱱᱮᱛᱚᱜ ᱫᱚ ᱱᱚᱣᱟ ᱠᱚ ᱟᱛᱮᱱᱜᱮ ᱟᱹᱰᱤᱡᱳᱨ ᱫᱤᱥᱚᱢᱨᱮ ᱪᱟᱞᱟᱜ ᱠᱟᱱᱟ ᱟᱨ ᱱᱚᱣᱟ ᱠᱚᱨᱮ ᱢᱚᱫᱽ ᱫᱚ ᱠᱤᱪᱷᱩ ᱥᱩᱱᱩᱢ ᱫᱚ ᱡᱚᱢ ᱠᱚ ᱜᱟᱱᱚᱜ ᱠᱟᱱᱟ ᱟᱨ ᱠᱤᱪᱷᱩ ᱥᱩᱱᱩᱢ ᱫᱚ ᱡᱚᱢ ᱫᱚ ᱵᱟᱝᱜᱮ ᱠᱤᱪᱷᱩ ᱫᱚ ᱵᱮᱵᱚᱦᱟᱨ ᱠᱚᱨᱮ ᱞᱟᱜᱟᱜ ᱠᱟᱱᱟ ᱟᱨ ᱞᱟᱜᱟᱣ ᱞᱟᱜᱟᱣ ᱛᱮᱜᱮ ᱱᱚᱣᱟ ᱠᱚᱨᱮᱱᱟᱜ ᱦᱚᱲ ᱫᱚ ᱠᱤᱪᱷᱩᱠ ᱫᱚ ᱟᱰᱤ ᱡᱳᱨᱜᱮ ᱵᱮᱥ ᱠᱚ ᱟᱹᱭᱠᱟᱹᱣᱟ ᱟᱨ ᱵᱮᱥ ᱠᱚ ᱵᱩᱡᱷᱟᱹᱣᱟ ᱥᱮ ᱵᱮᱥ ᱠᱚ ᱧᱮᱞᱚᱜᱼᱟ ᱟᱨ ᱠᱤᱪᱷᱩ ᱫᱚ ᱡᱚᱢ ᱥᱩᱱᱩᱢ ᱫᱚ ᱡᱚᱢ ᱛᱮᱜᱮ ᱟᱹᱰᱤᱡᱳᱨ ᱡᱚᱢ ᱡᱤᱱᱤᱥ ᱠᱚ ᱥᱤᱵᱤᱞᱚᱜᱼᱟ ᱟᱨ ᱥᱤᱵᱤᱞ ᱞᱮᱱᱠᱷᱟᱱ ᱡᱚᱛᱚ ᱦᱚᱲ ᱜᱮᱠᱚ ᱠᱩᱥᱤᱭᱟᱜᱼᱟ ᱟᱨ ᱱᱚᱣᱟ ᱠᱚᱫᱚ ᱟᱹᱛᱩ ᱫᱤᱥᱚᱢᱨᱮᱜᱮ ᱥᱮ ᱟᱵᱚ ᱵᱷᱟᱨᱚᱛ ᱵᱷᱤᱛᱤᱨ ᱨᱮᱜᱮ ᱵᱮᱱᱟᱜ ᱠᱟᱱᱟ ᱟᱨ ᱵᱮᱱᱟᱣ ᱠᱟᱛᱮᱱ ᱱᱚᱸᱰᱮ ᱠᱷᱚᱱᱜᱮ ᱮᱴᱟᱜ ᱥᱮᱱ ᱫᱚ ᱵᱟᱝᱠᱚ ᱯᱟᱨᱚᱢᱟ ᱡᱚᱛᱚ ᱵᱷᱟᱨᱚᱛᱤᱭᱚ ᱦᱚᱲᱜᱮ ᱱᱚᱰᱮᱱᱟᱜ ᱫᱚᱠᱚ ᱤᱩᱭᱩᱡᱟᱠᱚ ᱟᱨ ᱠᱚ ᱮᱥᱛᱮᱢᱟᱞᱟ ᱚᱱᱟ ᱠᱷᱟᱛᱤᱨ ᱜᱮ ᱱᱚᱣᱟ ᱫᱚ ᱤᱧᱦᱚᱸ ᱟᱹᱰᱤ ᱡᱳᱨᱜᱮᱧ ᱠᱩᱥᱤᱭᱟᱜᱼᱟ ᱟᱨ ᱥᱮ ᱢᱟᱲᱟᱝ ᱥᱮᱱ ᱪᱟᱞᱟᱣ ᱦᱚᱪᱚ ᱥᱮ ᱤᱫᱤ ᱨᱮᱱᱟᱜ ᱤᱧᱦᱚᱸ ᱯᱩᱨᱟᱹ ᱯᱷᱩᱞ ᱥᱟᱯᱚᱴ ᱤᱧ ᱮᱢᱚᱜ ᱠᱟᱱᱟ